ᱮᱱᱮᱡ ᱥᱮᱨᱮᱧ ᱫᱚ ᱥᱤᱞᱫᱟᱹ ᱫᱤᱥᱚᱢ ᱯᱟᱴᱟᱵᱤᱸᱫᱷᱟᱹ ᱥᱮ ᱵᱩᱨᱩ ᱵᱚᱸᱜᱟᱜ ᱠᱚᱨᱮ ᱯᱚᱨᱮᱵᱽ ᱮᱱᱮᱡ ᱦᱳᱭᱳᱜᱼᱟ ᱟᱨ ᱮᱢᱟᱱ ᱮᱢᱟᱱ ᱥᱮᱨᱮᱧ ᱠᱚᱦᱚᱸ ᱢᱮᱱᱟᱜᱼᱟ ᱫᱟᱸᱥᱟᱭ ᱮᱱᱮᱡ ᱚᱱᱟ ᱠᱚᱦᱚᱸ ᱠᱚ ᱮᱱᱮᱡ ᱜᱮᱭᱟ ᱟᱫᱚ ᱮᱱᱮᱡ ᱥᱮᱨᱮᱧ ᱫᱚ ᱟᱵᱚᱱᱟᱜ ᱟᱹᱰᱤ ᱱᱟᱯᱟᱭᱟ ᱥᱮ ᱟᱵᱚ ᱱᱚᱣᱟ ᱮᱱᱮᱡ ᱥᱮᱨᱮᱧ ᱫᱚ ᱞᱟᱹᱠᱛᱤᱭᱟᱱᱟ ᱮᱱᱮᱡ ᱥᱮᱨᱮᱧ ᱡᱩᱫᱤ ᱵᱟᱵᱚᱱ ᱛᱮᱭᱟᱨᱟ ᱥᱮ ᱵᱟᱵᱚᱱ ᱩᱫᱩᱜᱟ ᱟᱵᱚᱨᱮᱱ ᱜᱤᱫᱽᱨᱟᱹ ᱠᱚ ᱵᱟᱝᱠᱚ ᱥᱮᱬᱟ ᱫᱟᱲᱮᱭᱟᱜᱼᱟ ᱥᱮ ᱦᱟᱯᱮᱱ ᱫᱤᱱ ᱵᱟᱝᱠᱚ ᱧᱟᱢᱟ ᱚᱱᱟᱛᱮ ᱮᱱᱮᱡ ᱥᱮᱨᱮᱧ ᱫᱚ ᱟᱵᱚᱣᱟᱜ ᱞᱟᱹᱠᱛᱤᱭᱟᱱᱟ ᱮᱱᱮᱡ ᱥᱮᱨᱮᱧ ᱫᱚ ᱫᱚᱦᱚ ᱜᱮ ᱦᱳᱭᱳᱜ ᱛᱟᱵᱚᱱᱟ